ᱱᱤᱛᱳᱜ ᱱᱚᱣᱟ ᱢᱳᱵᱟᱭᱤᱞ ᱦᱮᱡ ᱟᱠᱟᱱᱛᱮ ᱱᱚᱣᱟ ᱢᱳᱵᱟᱭᱤᱞ ᱨᱮ ᱵᱤᱥᱤ ᱧᱮᱞ ᱞᱮᱱᱠᱷᱟᱡ ᱫᱚ ᱢᱮᱫ ᱠᱷᱟᱨᱟᱯᱚᱜᱼᱟ ᱟᱨ ᱱᱚᱰᱮ ᱚᱱᱟᱛᱮ ᱢᱟᱱᱮ ᱰᱷᱮᱨ ᱮᱱᱮᱡ ᱡᱚᱝᱟᱜ ᱯᱷᱤᱨᱤ ᱯᱷᱟᱭᱟᱨ ᱠᱚ ᱟᱨ ᱠᱷᱟᱹᱞᱤ ᱤᱭᱟᱹ ᱠᱚ ᱜᱤᱫᱽᱨᱟᱹ ᱠᱚᱠᱚ ᱯᱤᱫᱟᱹᱨ ᱠᱚᱠᱚ ᱮᱱᱮᱡ ᱠᱟᱱᱟ ᱠᱚ ᱞᱩᱰᱩ ᱠᱚ ᱟᱨ ᱞᱩᱰᱩ ᱦᱩᱭᱮᱱᱟ ᱯᱷᱤᱨᱤ ᱯᱷᱟᱭᱟᱨ ᱠᱚ ᱦᱩᱭᱮᱱᱟ ᱟᱭᱢᱟ ᱚᱱᱠᱟ ᱡᱤᱱᱤᱥ ᱱᱚᱣᱟ ᱠᱚ ᱜᱤᱫᱽᱨᱟᱹ ᱛᱮ ᱢᱮᱫ ᱵᱟᱹᱲᱤᱡᱚᱜ ᱠᱟᱱᱟ ᱟᱹᱰᱤ ᱞᱮᱠᱟᱱ ᱨᱮᱰᱤᱭᱮᱥᱮᱱ ᱨᱮᱱᱟᱜ ᱯᱨᱚᱵᱽᱞᱮᱢ ᱢᱮᱱᱟᱜᱼᱟ ᱚᱱᱟ ᱠᱚ ᱠᱷᱟᱹᱛᱤᱨ ᱛᱮᱜᱮ ᱟᱹᱞᱤᱧᱟᱜ ᱱᱤᱭᱟᱹ ᱵᱟᱹᱲᱤᱡ ᱟᱹᱭᱠᱟᱹᱣ ᱱᱚᱣᱟ ᱨᱮ ᱞᱟᱹᱭ ᱦᱩᱭᱩᱜ ᱠᱟᱱᱟ ᱪᱮ ᱱᱚᱣᱟ ᱢᱳᱵᱟᱭᱤᱞ ᱛᱮ ᱠᱤᱪᱷᱩ ᱠᱤᱪᱷᱩ ᱠᱷᱟᱨᱟᱯ ᱦᱩᱭ ᱫᱟᱲᱮᱭᱟᱜᱼᱟ